ᱟᱞᱮᱫᱚ ᱛᱟᱨᱟᱯᱤᱴᱷ ᱞᱮ ᱪᱟᱞᱟᱜᱼᱟ

ᱟᱞᱮᱞᱮ ᱪᱟᱞᱟᱜᱼᱟ ᱫᱚᱥ ᱛᱟᱹᱨᱤᱠᱷ ᱮᱯᱨᱤᱞ ᱫᱚᱥ ᱛᱟᱹᱨᱚᱠᱷᱞᱮ ᱪᱟᱞᱟᱜᱼᱟ ᱟᱨ ᱵᱟᱨᱚ ᱛᱟᱹᱨᱤᱠᱷ ᱜᱟᱱᱞᱮ ᱨᱩᱣᱟᱹᱲᱟ

ᱟᱢ ᱡᱩᱫᱤ ᱩᱱᱦᱤᱞᱳᱜ ᱯᱷᱟᱠᱟᱢ ᱛᱟᱦᱮᱱ ᱢᱮᱱᱟᱜ ᱢᱮᱭᱟ ᱥᱮ ᱵᱟᱝ ᱩᱱᱦᱤᱞᱳᱜ ᱯᱷᱟᱠᱟᱜ ᱦᱩᱭᱩᱜ ᱛᱟᱢᱟ ᱛᱚ ᱵᱷᱟᱲᱟ ᱪᱮᱫᱞᱮᱠᱟᱢ ᱦᱟᱛᱟᱣᱟ ᱟᱞᱮᱫᱚ ᱫᱚᱥ ᱦᱟᱡᱟᱨ ᱴᱟᱠᱟ ᱜᱮᱞᱮ ᱮᱢ ᱫᱟᱲᱮᱣᱟᱢᱟ ᱚᱱᱟ ᱨᱮᱜᱮ ᱢᱮᱱᱮᱡᱽ ᱦᱩᱭᱩᱜ ᱛᱟᱢᱟ ᱟᱨ ᱡᱩᱫᱤ ᱦᱟᱱᱛᱮ ᱛᱮᱨᱚ ᱛᱟᱹᱨᱤᱠᱷ ᱵᱟᱞᱮ ᱨᱩᱣᱟᱹᱲ ᱫᱟᱲᱮᱜ ᱠᱷᱟᱱ ᱛᱚ ᱛᱷᱚᱲᱟ ᱡᱟᱹᱥᱛᱤᱧᱚᱜ ᱞᱮ ᱮᱢᱟᱢᱟ ᱛᱳ ᱚᱱᱟᱛᱮ ᱜᱮ ᱟᱢᱫᱚ ᱢᱮᱱᱮᱡᱽ ᱦᱩᱭᱩᱜ ᱛᱟᱢᱟ ᱛᱳ ᱟᱞᱮᱫᱚ ᱵᱟᱨᱚ ᱛᱮᱨᱚᱡᱚᱱᱞᱮ ᱪᱟᱞᱟᱜᱼᱟ ᱥᱩᱱᱩᱢ ᱵᱷᱟᱲᱟ ᱞᱟᱜᱟᱜ ᱠᱷᱟᱱ ᱚᱱᱟ ᱢᱟ ᱟᱯᱮᱜᱮᱯᱮ ᱮᱢᱟ ᱟᱢᱜᱮᱢ ᱮᱢᱟ ᱟᱨ ᱟᱞᱮᱫᱚ ᱵᱟᱞᱮ ᱮᱢᱟ ᱥᱩᱱᱩᱢ ᱵᱷᱟᱲᱟ ᱫᱚ ᱨᱟᱹᱫᱽ ᱜᱟᱹᱰᱤᱠᱚ ᱥᱟᱯᱟ ᱠᱟᱛᱮᱢ ᱫᱚᱦᱚᱠᱟᱜᱼᱟ ᱪᱮᱫᱟᱜ ᱥᱮ ᱟᱞᱮᱦᱚᱸ ᱚᱱᱠᱟ ᱵᱮᱥ ᱡᱟᱭᱜᱟᱨᱮᱞᱮ ᱪᱟᱞᱟᱜᱼᱟ ᱟᱨ ᱡᱟᱛᱮ ᱩᱱᱦᱤᱞᱳᱜ ᱱᱚ ᱵᱟᱡᱮᱜᱮᱢ ᱥᱮᱴᱮᱨᱚᱜ